ᱚ ᱢᱟᱲᱟᱝ ᱫᱚ ᱡᱟᱢᱤᱱᱫᱟᱨ ᱫᱚᱠᱚ ᱛᱟᱦᱮᱸ ᱠᱟᱱ ᱛᱟᱦᱮᱱᱚᱜ ᱟᱨ ᱟᱵᱚ ᱫᱚ ᱨᱮᱸᱜᱮᱡ ᱦᱚᱲ ᱵᱚᱱ ᱛᱟᱦᱮᱸ ᱠᱟᱱᱟ ᱮᱱᱠᱷᱟᱱ ᱱᱟᱞᱦᱟ ᱛᱩᱢᱟᱹᱞᱮᱫ ᱛᱟᱦᱮᱱ ᱵᱚᱱ ᱟᱠᱚ ᱴᱷᱮᱱ ᱟᱨ ᱠᱷᱟᱴᱟᱣᱮᱫ ᱵᱚᱱ ᱛᱟᱦᱮᱸᱜ ᱠᱚ ᱥᱚᱠᱛᱚ ᱟᱨ ᱠᱩᱲᱟᱹᱭ ᱠᱚᱫᱚ ᱠᱚᱢ ᱜᱮᱠᱚ ᱮᱢᱟᱵᱚᱱ ᱠᱟᱱ ᱛᱟᱦᱮᱸᱫ ᱞᱚᱞᱚᱨᱮ ᱥᱤᱛᱩᱝ ᱨᱮ ᱫᱟᱜ ᱛᱮᱛᱟᱝ ᱫᱟᱠᱟ ᱨᱮᱸᱜᱮᱡ ᱫᱚᱢᱮ ᱵᱚᱱ ᱠᱷᱟᱴᱟᱜ ᱠᱟᱱ ᱛᱟᱦᱮᱸᱫ ᱥᱤᱧ ᱧᱤᱫᱟᱹ ᱟᱨ ᱠᱩᱲᱟᱹᱭ ᱫᱚ ᱠᱚᱢ ᱜᱮᱠᱚ ᱮᱢᱟᱵᱚᱱ ᱠᱟᱱ ᱛᱟᱦᱮᱱᱚᱜ ᱟᱨᱦᱚᱸ ᱚᱱᱟ ᱛᱟᱞᱟᱨᱮ ᱜᱤᱫᱽᱨᱟᱹ ᱯᱤᱫᱽᱨᱟᱹ ᱦᱚᱸᱠᱚ ᱨᱩᱣᱟᱹᱜ ᱠᱟᱱ ᱛᱟᱦᱮᱸᱫ ᱛᱟᱵᱚᱱ ᱮᱱᱠᱷᱟᱱ ᱩᱫᱷᱟᱹᱨ ᱫᱷᱟᱨ ᱵᱚᱱ ᱟᱹᱜᱩᱭᱮᱫ ᱛᱟᱦᱮᱱ ᱨᱤᱱ ᱠᱚ ᱚᱱᱟ ᱞᱚᱜᱚᱱ ᱵᱟᱵᱚ ᱦᱟᱞᱟ ᱦᱚᱸᱫ ᱠᱷᱟᱱ ᱟᱵᱚᱨᱮᱱ ᱥᱤᱢ ᱥᱩᱠᱨᱤ ᱠᱚᱦᱚᱸ ᱠᱚ ᱥᱟᱵ ᱤᱫᱤᱭᱮᱫ ᱠᱚ ᱛᱟᱦᱮᱱᱚᱜ ᱟᱨ ᱵᱟᱹᱭ ᱵᱟᱹᱭᱛᱮ ᱟᱵᱚᱣᱟᱜ ᱚᱛ ᱦᱟᱥᱟ ᱠᱚᱠᱚ ᱤᱫᱤᱭᱮᱫ ᱛᱟᱦᱮᱱᱚᱜ ᱟᱠᱚ ᱠᱚ ᱧᱩᱛᱩᱢ ᱡᱚᱝ ᱠᱟᱱᱟ ᱢᱟᱱᱮ ᱟᱯᱮ ᱵᱟᱯᱮ ᱮᱢᱟᱠᱟᱫᱟ ᱱᱩᱱᱟᱹᱜ ᱫᱤᱱ ᱠᱷᱚᱱ ᱠᱩᱲᱟᱹᱭ ᱢᱟᱱᱮ ᱦᱟᱞᱟ ᱵᱟᱯᱮ ᱦᱟᱞᱟ ᱨᱩᱣᱟᱹᱲ ᱟᱠᱟᱫᱟ ᱚᱱᱟ ᱤᱫᱤᱛᱮ ᱟᱞᱮ ᱫᱚ ᱟᱯᱮᱭᱟᱜ ᱡᱟᱭᱜᱟ ᱡᱚᱢᱤᱱ ᱨᱮᱭᱟᱜ ᱞᱮ ᱪᱟᱥ ᱟᱞᱮ ᱠᱚ ᱢᱮᱛᱟᱞᱮᱠᱟᱱ ᱛᱟᱦᱮᱫ ᱚᱱᱠᱟ ᱠᱟᱛᱮᱫ ᱟᱹᱰᱤ ᱠᱚ ᱠᱚᱥᱴᱚᱭᱮᱫ ᱞᱮ ᱛᱟᱦᱮᱱᱚᱜ ᱟᱨᱦᱚᱸ ᱡᱚᱛᱚ ᱢᱟᱱᱮ ᱚᱲᱟᱜ ᱨᱮ ᱫᱷᱚᱱ ᱥᱚᱢᱯᱚᱛᱤ ᱦᱚᱸ ᱡᱟᱦᱟᱸ ᱛᱤᱱ ᱩᱰᱤᱡ ᱮᱢ ᱫᱚᱦᱚ ᱠᱟᱜᱼᱟ ᱥᱚᱱᱟ ᱜᱚᱭᱱᱟ ᱠᱚᱦᱚᱸ ᱠᱚ ᱨᱮᱡᱮᱫ ᱞᱮ ᱛᱟᱦᱮᱱᱚᱜ ᱟᱹᱰᱤ ᱜᱮᱠᱚ ᱠᱩᱪᱤᱛᱞᱮᱫ ᱞᱮᱭᱟ